ᱤᱧ ᱚᱲᱟᱜ ᱠᱷᱚᱱ ᱵᱟᱨᱦᱮ ᱛᱤᱧ ᱚᱰᱳᱠᱚᱜᱼᱟ ᱩᱱ ᱡᱚᱠᱷᱚᱱ ᱠᱷᱮᱛ ᱨᱮᱱᱟᱜ ᱦᱩᱲᱩ ᱦᱟᱹᱨᱭᱟᱹᱲ ᱥᱮᱨᱢᱟ ᱨᱤᱢᱤᱞ ᱵᱤᱨ ᱵᱩᱨᱩ ᱠᱚᱣᱟᱜ ᱪᱤᱛᱟᱹᱨᱤᱧ ᱛᱩᱞᱟᱹᱣᱟ ᱟᱨ ᱥᱟᱶᱛᱮ ᱮᱱᱮᱡ ᱨᱮᱱᱟᱝ ᱪᱤᱛᱟᱹᱨ ᱡᱤᱣᱤ ᱡᱚᱱᱛᱩ ᱨᱮᱱᱟᱜ ᱪᱤᱛᱟᱹᱨ ᱠᱩᱧ ᱛᱩᱞᱟᱹᱣ ᱟᱠᱟᱫᱟ ᱯᱩᱨᱤ ᱥᱮᱱ ᱦᱩᱭ ᱞᱮᱱᱟ ᱩᱱ ᱚᱠᱛᱚ ᱨᱮ ᱫᱚᱨᱭᱟ ᱨᱮᱱᱟᱜ ᱪᱤᱛᱟᱹᱨ ᱠᱚᱧ ᱛᱩᱞᱟᱹᱣ ᱟᱠᱟᱫᱟ